ᱟᱞᱮ ᱯᱩᱨᱵᱚ ᱥᱤᱝᱵᱷᱩᱢ ᱨᱮᱫᱚ ᱵᱟᱦᱟᱞᱮ ᱢᱟᱱᱟᱣᱟ ᱥᱚᱦᱚᱨᱟᱭ ᱞᱮ ᱢᱟᱱᱟᱣᱟ ᱥᱟᱠᱨᱟᱛ ᱦᱚᱸ ᱢᱟᱜ ᱢᱚᱬᱮ ᱠᱚ ᱮᱨᱚᱜ ᱠᱚ ᱦᱳᱭ ᱟᱫᱚ ᱚᱠᱟᱞᱤᱧ ᱚᱠᱟ ᱯᱟᱲᱟ ᱨᱮᱫᱚ ᱞᱟᱹᱭ ᱟᱹᱵᱤᱱᱟ ᱦᱳᱭ ᱮᱨᱚᱜ ᱯᱚᱨᱚᱵᱽ ᱟᱫᱚ ᱱᱚᱜᱼᱚᱭ ᱟᱞᱮ ᱥᱮᱫ ᱫᱚ ᱨᱩᱦᱱᱤ ᱯᱟᱨᱚᱢ ᱞᱮᱱᱠᱷᱟᱱ ᱜᱮ ᱟᱫᱚ ᱮᱨᱚᱜ ᱞᱮ ᱢᱟᱱᱟᱣᱟ ᱦᱩᱲᱩᱞᱮ ᱢᱩᱴᱼᱟ ᱦᱳᱭ ᱱᱤᱭᱟᱹ ᱠᱚᱨᱮ ᱫᱚ ᱟᱹᱥᱟᱲᱤᱭᱟᱹ ᱠᱚᱞᱮ ᱵᱚᱸᱜᱟ ᱟᱭᱟ ᱮᱨᱚᱜ ᱪᱟᱵᱟ ᱠᱟᱛᱮᱫ ᱫᱚ ᱟᱹᱥᱟᱹᱲᱤᱭᱟᱹ ᱢᱮᱱᱟᱜᱼᱟ ᱤᱱᱟᱹ ᱯᱚᱨᱮ ᱫᱚ ᱜᱳᱢᱦᱟ ᱠᱚ ᱦᱳᱭ ᱚᱱᱟᱫᱚ ᱤᱭᱟᱹ ᱱᱚᱸᱰᱮᱱᱟᱜ ᱢᱟᱱᱮ ᱥᱟᱱ ᱵᱚᱸᱜᱟ ᱨᱮᱱᱟᱜ ᱠᱩᱱᱟᱹᱢᱤ ᱨᱮᱞᱮ ᱢᱟᱱᱟᱣᱟ ᱦᱳᱭ ᱢᱮᱱ ᱞᱮᱠᱷᱟᱱ ᱛᱮᱫᱚ ᱪᱟᱸᱫᱳ ᱯᱨᱚᱛᱮᱠ ᱜᱮ ᱯᱚᱨᱚᱵᱽ ᱫᱚ ᱛᱤᱱᱟᱹᱜ ᱪᱟᱸᱫᱳ ᱩᱱᱟᱹᱜᱴᱤ ᱯᱟᱨᱚᱵᱽ ᱢᱮᱱᱟᱜᱼᱟ ᱚᱱᱠᱟ ᱚᱱᱟᱠᱚ ᱢᱩᱫᱽ ᱨᱮᱫᱚ ᱥᱚᱦᱚᱨᱟᱭ ᱞᱮ ᱢᱟᱱᱟᱣᱟ ᱚᱱᱟᱫᱚ ᱢᱚᱬᱮ ᱢᱟᱦᱟᱞᱮ ᱢᱟᱱᱟᱣᱟ ᱚᱱᱟ ᱨᱮᱫᱚ ᱦᱚᱯᱚᱱ ᱮᱨᱟ ᱢᱤᱥᱨᱟ ᱫᱮᱼᱵᱷᱟᱹᱜᱤᱱ ᱦᱟᱛᱚᱢᱼᱠᱩᱢᱟᱹᱝ ᱡᱚᱛᱚᱞᱮ ᱱᱮᱶᱛᱟ ᱠᱚᱣᱟ ᱦᱳᱭ ᱦᱳᱭ ᱫᱷᱩᱢ ᱫᱷᱟᱢ ᱞᱮ ᱢᱟᱱᱟᱣᱟ ᱟᱨ ᱫᱚᱥᱟᱨ ᱯᱚᱨᱚᱵᱽ ᱞᱮᱠᱟ ᱛᱮᱫᱚ ᱵᱟᱦᱟ ᱦᱳᱭ ᱚᱱᱟᱫᱚ ᱯᱷᱟᱹᱜᱩᱱ ᱵᱚᱸᱜᱟ ᱨᱮᱱᱟᱜ ᱢᱩᱞᱩᱜ ᱢᱚᱬᱮ ᱢᱟᱦᱟ ᱨᱮᱞᱮ ᱢᱟᱱᱟᱣᱟ ᱩᱱ ᱡᱚᱠᱷᱚᱱ ᱦᱚᱸᱞᱮ ᱱᱮᱶᱛᱟ ᱠᱚᱜᱮᱭᱟ ᱟᱫᱚ ᱩᱱ ᱡᱚᱠᱷᱚᱱ ᱡᱚᱛᱚ ᱟᱹᱛᱩ ᱡᱟᱠ ᱨᱮᱱ ᱯᱮᱲᱟᱼᱯᱟᱹᱲᱦᱟᱹ ᱠᱚ ᱧᱟᱯᱟᱢᱼᱟ ᱡᱟᱦᱮᱨ ᱛᱟᱞᱟᱨᱮ ᱚᱱᱟᱦᱚᱸ ᱨᱟᱹᱥᱠᱟᱹ ᱨᱮᱱᱟᱜ ᱯᱚᱨᱚᱵᱽ ᱠᱟᱱ ᱜᱮᱭᱟ ᱴᱷᱤᱠ ᱜᱮᱭᱟ ᱛᱟᱦᱚᱞᱮ ᱤᱱᱟᱹ ᱠᱚ ᱢᱩᱫᱽ ᱨᱮᱜᱮ ᱡᱟᱦᱟᱸ ᱛᱤᱥᱦᱚᱸ ᱟᱯᱮᱦᱚᱸ ᱦᱤᱡᱩᱜ ᱯᱮ ᱴᱷᱤᱠ ᱜᱮᱭᱟ ᱢᱟ